ᱦᱮᱸ ᱟᱢᱫᱚ ᱚᱠᱚᱭ ᱚᱻ ᱦᱮᱸ ᱞᱟᱹᱭᱢᱮ

ᱦᱮᱸ ᱥᱮᱱᱚᱜ ᱟᱹᱧ ᱟᱨ ᱛᱤᱱᱟᱹᱜ ᱜᱟᱱ ᱠᱚ ᱥᱮᱱᱚᱜ ᱠᱟᱱᱟ

ᱚᱠᱟ ᱚᱠᱟ ᱠᱚᱨᱮᱱᱤᱡ

ᱟᱨ ᱜᱟᱹᱰᱤ ᱵᱷᱟᱲᱟ ᱛᱤᱱᱟᱹᱜ

ᱟᱨ ᱛᱤᱥ ᱢᱟᱱᱮ ᱛᱤᱥ ᱪᱟᱞᱟᱜ ᱦᱩᱭᱩᱜᱼᱟ

ᱴᱟᱭᱤᱢ ᱛᱤᱱᱟᱹᱜ ᱚᱻ ᱢᱟᱱᱮ ᱟᱴᱼᱴᱟᱛᱮ ᱩᱰᱩᱠᱚᱜ ᱦᱩᱭᱩᱜᱼᱟ ᱵᱟᱝ ᱦᱮᱸ ᱛᱚ ᱛᱟᱦᱚᱞᱮ ᱤᱱᱟᱹᱜ ᱥᱮᱫᱜᱤᱧ ᱩᱰᱩᱠᱚᱜᱼᱟ ᱚᱻ ᱦᱮᱸ ᱛᱚ ᱦᱮᱸ ᱦᱮᱸ ᱨᱮᱰᱤ ᱫᱩᱧ ᱨᱮᱰᱤ ᱠᱚᱜᱼᱟ ᱦᱟᱸᱜ ᱦᱮᱸ ᱛᱚ ᱦᱮᱸ ᱦᱮᱸ